ᱟᱞᱮ ᱴᱚᱴᱷᱟ ᱨᱮᱫᱚ ᱟᱭᱢᱟ ᱠᱚᱞ ᱜᱮ ᱦᱮᱱᱟᱜᱼᱟ ᱠᱷᱚᱲᱟ ᱫᱤᱱ ᱫᱚ ᱫᱟᱜ ᱟᱸᱡᱮᱫᱚᱜᱼᱟ ᱫᱟᱜ ᱤᱭᱟᱹ ᱠᱚ ᱨᱮᱭᱟᱜ ᱦᱚᱸ ᱚᱥᱩᱵᱤᱫᱟ ᱜᱮ ᱦᱩᱭᱩᱜᱼᱟ ᱟᱨ ᱵᱟᱹᱨᱥᱟᱹ ᱫᱤᱱ ᱫᱚ ᱫᱟᱜ ᱢᱚᱡᱽ ᱜᱮ ᱩᱰᱩᱠᱚᱜᱼᱟ ᱢᱮᱱᱠᱷᱟᱱ ᱠᱤᱪᱨᱤᱡ ᱥᱟᱯᱟ ᱠᱚ ᱞᱟᱹᱜᱤᱫ ᱦᱚᱸ ᱚᱸᱰᱮ ᱠᱷᱚᱡ ᱜᱮ ᱡᱚᱛᱚ ᱦᱚᱲ ᱫᱟᱜ ᱞᱮ ᱤᱫᱤᱭᱟ ᱟᱨ ᱰᱟᱹᱵᱨᱟᱹᱜ ᱞᱟᱹᱜᱤᱫ ᱦᱚᱸ ᱚᱸᱰᱮ ᱠᱷᱚᱡ ᱜᱮ ᱫᱟᱜ ᱞᱮ ᱤᱫᱤᱭᱟ ᱧᱩᱭ ᱞᱟᱹᱜᱤᱫ ᱦᱚᱸ ᱟᱨᱦᱚᱸ ᱢᱤᱫᱴᱮᱱ ᱠᱚᱞ ᱠᱷᱚᱡ ᱞᱮ ᱤᱫᱤᱭᱟ ᱢᱮᱱᱠᱷᱟᱱ ᱠᱷᱚᱲᱟ ᱫᱤᱱ ᱫᱚ ᱫᱟᱜ ᱫᱚ ᱟᱹᱰᱤ ᱥᱚᱢᱚᱥᱥᱟ ᱧᱚᱜ ᱜᱮᱛᱟ ᱞᱮᱭᱟ ᱵᱟᱝ ᱩᱰᱩᱠ ᱦᱚᱫᱚᱜᱼᱟ ᱵᱟᱹᱨᱥᱟᱹ ᱫᱤᱱ ᱫᱚ ᱫᱟᱜ ᱢᱚᱡᱽ ᱜᱮ ᱩᱰᱩᱠᱚᱜᱼᱟ